ᱟᱹᱵᱤᱱ ᱢᱟ ᱢᱟᱢᱚ ᱠᱟᱱᱟᱵᱤᱱ ᱟᱫᱚ ᱟᱹᱞᱤᱧ ᱢᱟ ᱦᱩᱱᱟᱹᱝ ᱞᱤᱧ ᱞᱟᱹᱭᱮᱫ ᱛᱟᱦᱮᱸᱫ ᱟᱫᱚ ᱡᱮ ᱟᱵᱚ ᱯᱩᱨᱵᱤ ᱥᱤᱝᱵᱷᱩᱢ ᱦᱚᱱᱚᱛ ᱨᱮ ᱚᱱᱠᱟᱱ ᱥᱟᱱᱛᱟᱲᱤ ᱥᱮᱪᱮᱫ ᱥᱮ ᱛᱤᱱᱟᱹᱜ ᱜᱟᱱ ᱤᱭᱟᱹ ᱵᱮᱨᱮᱫ ᱟᱠᱟᱱᱟ ᱢᱟᱱᱮ ᱚᱞᱪᱤᱠᱤ ᱛᱮ ᱦᱟᱸᱜ ᱠᱷᱟᱲᱭᱟᱥᱚᱨ ᱨᱮᱦᱚᱸ ᱪᱟᱞᱟᱜ ᱠᱟᱱᱟ ᱥᱮ ᱪᱮᱫᱞᱮᱠᱟ ᱟᱸᱡᱚᱢᱮᱫ ᱛᱟᱦᱮᱸ ᱱᱤᱧ ᱟᱫᱚ ᱚᱱᱟ ᱨᱮ ᱱᱤᱛᱳᱜ ᱫᱚ ᱵᱷᱩᱨᱛᱤ ᱫᱚ ᱪᱟᱞᱟᱜ ᱠᱟᱱ ᱜᱮᱭᱟ ᱵᱚᱱᱫᱚᱣᱟᱠᱟᱱᱟ ᱟᱪᱪᱷᱟ ᱚ ᱟᱨ ᱱᱤᱭᱟᱹ ᱟᱵᱚ ᱥᱩᱯᱩᱨ ᱵᱟᱫ ᱠᱟᱛᱮ ᱮᱴᱟᱜ ᱠᱚᱨᱮᱱᱟᱜ ᱵᱟᱭ ᱵᱮᱨᱮᱫ ᱟᱠᱟᱱᱟ ᱟᱲᱮ ᱟᱲᱮᱼᱯᱟᱥᱮ ᱠᱚᱨᱮ ᱫᱚ ᱵᱟᱭ ᱦᱚᱸ ᱢᱮᱱᱫᱟᱞᱤᱧ ᱱᱤᱭᱟᱹ ᱟᱲᱮ ᱯᱟᱥᱮ ᱠᱚᱨᱮ ᱫᱚ ᱵᱟᱭ ᱟᱸᱡᱚᱢᱚᱜ ᱠᱟᱱᱟ ᱡᱮᱢᱚᱱ ᱪᱟᱼᱪᱟᱠᱩᱞᱤᱭᱟᱹ ᱠᱚᱨᱮ ᱦᱳᱭ ᱟᱫᱚ ᱚᱱᱠᱟ ᱢᱤᱫᱴᱟᱝ ᱵᱟᱹᱵᱩ ᱜᱚᱫᱽᱨᱟᱹᱭ ᱞᱟᱹᱭᱮᱫ ᱛᱟᱦᱮᱸᱫ ᱡᱮ ᱤᱧ ᱦᱚᱸ ᱵᱤᱱᱤᱰᱤᱧ ᱚᱞᱟ ᱛᱚ ᱚᱱᱟ ᱜᱮ ᱱᱚᱣᱟ ᱠᱚᱨᱮ ᱜᱟᱱᱚᱜᱼᱟ ᱵᱟᱝ ᱦᱮᱸ ᱥᱮ ᱟᱨ ᱵᱟᱠᱷᱟᱱ ᱠᱮᱛᱟᱯ ᱠᱚ ᱠᱮᱛᱟᱯ ᱠᱚᱦᱚᱸ ᱧᱟᱢᱚᱜ ᱜᱮᱭᱟ ᱥᱮ ᱟᱪᱪᱷᱟ ᱦᱚᱸ ᱟᱪᱪᱷᱟ ᱴᱷᱤᱠᱜᱮᱭᱟ ᱦᱳᱭ ᱟᱫᱚ ᱤᱧ ᱞᱟᱹᱭᱮᱫ ᱛᱟᱦᱮᱸᱜᱼᱟ ᱱᱩᱠᱩ ᱴᱷᱮᱱ ᱦᱚᱸ ᱯᱟᱞᱮ ᱚᱱᱟ ᱯᱚᱛᱚᱵ ᱠᱚᱫᱚ ᱧᱟᱢᱚᱜ ᱜᱮᱭᱟ ᱟᱪᱪᱷᱟ ᱦᱚᱸ